ᱤᱧᱟᱹᱜ ᱡᱤᱭᱚᱱ ᱨᱮ ᱡᱷᱚᱛᱚ ᱠᱷᱚᱱ ᱞᱟᱹᱠᱛᱤᱭᱟᱱ ᱯᱚᱲᱦᱚᱱ ᱫᱚ ᱛᱩᱢᱫᱟᱜ ᱴᱟᱢᱟᱠ ᱨᱮᱜᱽᱲᱟ ᱨᱩ ᱥᱮᱬᱟ ᱱᱚᱶᱟ ᱨᱩ ᱠᱚ ᱥᱮᱬᱟ ᱠᱟᱛᱮᱫ ᱥᱟᱶᱛᱟ ᱨᱮᱭᱟᱜ ᱡᱟᱦᱟᱸᱛᱤᱱᱟᱹᱜ ᱮᱱᱮᱡᱼᱥᱮᱹᱨᱮᱹᱧ ᱠᱚ ᱢᱮᱱᱟᱜ ᱟᱠᱟᱫᱟ ᱡᱮᱞᱮᱠᱟ ᱞᱟᱜᱽᱬᱮ ᱫᱚᱝ ᱵᱟᱦᱟ ᱥᱚᱦᱨᱟᱭ ᱠᱟᱨᱟᱢ ᱯᱟᱛᱟ ᱮᱢᱟᱱ ᱮᱱᱮᱡ ᱟᱠᱷᱲᱟ ᱠᱚᱨᱮ ᱨᱩ ᱥᱮᱬᱟ ᱠᱷᱟᱹᱛᱚᱨ ᱜᱚᱲᱚᱧ ᱧᱟᱢ ᱟᱠᱟᱫᱟ